ᱦᱮᱸ ᱤᱧ

ᱥᱟᱸᱜᱷᱟᱨ ᱪᱟᱪᱟᱣᱞᱟ ᱨᱮ ᱜᱚᱲᱚᱧ ᱛᱟᱦᱮᱸ ᱠᱟᱱᱟ ᱡᱟᱦᱟᱸ ᱞᱮᱠᱟ ᱪᱮ ᱚᱱᱟ ᱢᱤᱫᱴᱟᱱ ᱵᱟᱹᱱᱟᱹᱣ ᱢᱩᱨᱢᱩ ᱧᱩᱛᱩᱢᱟᱱᱤᱡ ᱜᱩᱨᱩ ᱜᱚᱢᱠᱮ ᱨᱮᱱ ᱪᱮᱞᱟ ᱵᱷᱟᱨᱚᱛ ᱡᱟᱠᱟᱛ ᱥᱟᱨᱱᱟ ᱫᱷᱚᱨᱚᱢ ᱪᱮᱢᱮᱫ ᱟᱥᱲᱟᱭ ᱠᱷᱩᱞᱟᱹᱣ ᱞᱮᱫᱼᱟ ᱟᱫᱚ ᱩᱱᱨᱮ ᱤᱧ ᱡᱮᱛᱮ ᱵᱟᱲᱮ ᱥᱮᱪᱮᱫ ᱯᱟᱦᱴᱟ ᱠᱷᱚᱱ ᱢᱤᱫ ᱞᱮᱠᱟᱛᱤᱧ ᱢᱩᱪᱟᱹᱫ ᱞᱮᱫᱟ ᱪᱟᱹᱠᱨᱤ ᱵᱟᱹᱠᱨᱤ ᱨᱮ ᱵᱟᱹᱧ ᱫᱷᱩᱨᱟᱹᱣ ᱞᱮᱱᱟ ᱟᱫᱚ ᱩᱱᱤᱭᱟᱜ ᱥᱮᱢᱞᱮᱫ ᱵᱟᱠᱷᱟᱱ ᱫᱷᱚᱨᱚᱢ ᱟᱠᱷᱲᱟ ᱪᱮᱢᱮᱫ ᱟᱥᱲᱟ ᱪᱟᱞᱟᱣᱨᱤᱧ ᱛᱳᱸᱜᱮ ᱞᱮᱱᱟ ᱟᱫᱚ ᱤᱧ ᱚᱱᱠᱟᱱ ᱠᱟᱹᱢᱤ ᱦᱚᱨᱟᱧ ᱥᱟᱵ ᱠᱮᱫᱟ ᱡᱟᱦᱟᱸ ᱪᱮ ᱛᱤᱱᱟᱹᱜ ᱜᱟᱱ ᱦᱚᱲ ᱪᱚ ᱵᱟᱠᱚ ᱠᱩᱥᱤ ᱞᱮᱱᱟ ᱤᱧ ᱥᱟᱵ ᱦᱚᱪᱚ ᱠᱤᱫᱤᱧᱟᱠᱚ ᱫᱷᱚᱨᱟᱣ ᱦᱚᱪᱚ ᱠᱤᱫᱤᱧᱟ ᱠᱚ ᱯᱩᱞᱤᱥ ᱴᱷᱮᱡ ᱠᱮᱹᱥ ᱟᱹᱫᱤᱧᱟ ᱠᱚ ᱠᱮᱹᱥ ᱦᱚᱸ ᱪᱟᱹᱞᱩᱭᱮᱱᱟ ᱤᱧᱠᱚ ᱡᱤᱦᱳᱞᱤᱧᱟ ᱢᱮᱱᱛᱮ ᱤᱠᱷᱟᱹᱱ ᱩᱱᱤ ᱜᱩᱨᱩ ᱵᱟᱹᱱᱟᱹᱣ ᱢᱩᱨᱢᱩᱣᱟᱜ ᱟᱥᱲᱟ ᱠᱷᱚᱱ ᱜᱩᱨᱩ ᱜᱚᱢᱠᱮᱭᱟᱜ ᱛᱷᱩᱢ ᱛᱮ ᱚᱱᱟᱧ ᱯᱷᱟᱴᱠᱟᱨ ᱞᱮᱫᱼᱟ ᱩᱱᱨᱮ ᱛᱟᱭᱚᱢ ᱪᱟᱹᱠᱨᱤ ᱵᱟᱹᱠᱨᱤᱧ ᱧᱟᱢ ᱠᱮᱫ ᱠᱷᱟᱱ ᱵᱟᱹᱱᱟᱹᱣ ᱜᱩᱨᱩᱭ ᱢᱤᱛᱟᱹᱧ ᱠᱟᱱᱟ ᱫᱷᱚᱨᱚᱢ ᱜᱩᱨᱩᱭ ᱢᱤᱛᱟᱹᱧ ᱠᱟᱱᱟ ᱟᱢ ᱠᱤᱪᱷᱤ ᱠᱟᱹᱢᱤ ᱥᱟᱱᱟᱭᱮᱫ ᱢᱮᱭᱟ ᱟᱫᱚ ᱠᱟᱹᱢᱤ ᱥᱟᱱᱟᱭᱮᱫ ᱢᱮᱠᱷᱟᱱ ᱟᱢ ᱟᱯᱮ ᱟᱹᱛᱩ ᱨᱤᱱ ᱱᱟᱭᱠᱮ ᱢᱟᱹᱡᱷᱤ ᱠᱚ ᱠᱟᱹᱢᱤ ᱠᱟᱱᱟ ᱚᱱᱟᱫᱚ ᱟᱞᱚᱢ ᱠᱟᱹᱢᱤᱭᱟ ᱚᱱᱟ ᱠᱟᱹᱢᱤ ᱫᱚ ᱟᱠᱚ ᱠᱚ ᱫᱟᱲᱮᱭᱟᱜᱼᱟ ᱟᱫᱚ ᱡᱟᱦᱟᱸ ᱠᱟᱹᱢᱤ ᱵᱟᱠᱚ ᱫᱟᱲᱮᱭᱟᱜᱼᱟ ᱚᱱᱟ ᱠᱟᱹᱢᱤ ᱢᱮ ᱟᱢ ᱡᱩᱫᱤ ᱩᱱᱠᱩ ᱵᱷᱟᱹᱞᱟᱹᱭ ᱞᱟᱹᱜᱤᱫ ᱮᱢ ᱪᱮᱥᱴᱟᱭᱮᱫᱼᱟ ᱟᱵᱚᱣᱟᱜ ᱵᱷᱟᱹᱞᱟᱹᱭ ᱞᱟᱹᱜᱤᱫ ᱮᱢ ᱪᱮᱥᱴᱟᱭᱫᱟ ᱮᱱᱠᱷᱟᱱ ᱟᱯᱮᱭᱟᱜ ᱚᱱᱟ ᱡᱟᱦᱮᱨ ᱜᱟᱲ ᱨᱮ ᱢᱤᱫᱴᱟᱱ ᱯᱟᱠᱟ ᱥᱟᱹᱲᱤᱢ ᱵᱮᱱᱟᱣ ᱢᱮ ᱟᱫᱚ ᱤᱧᱟᱹᱜ ᱫᱟᱲᱮ ᱛᱮ ᱚᱱᱟ ᱯᱟᱠᱟ ᱥᱟᱹᱲᱤᱢ ᱡᱟᱸᱦᱮᱨ ᱥᱟᱹᱲᱤᱢ ᱤᱧ ᱵᱮᱱᱟᱣ ᱠᱮᱫᱼᱟ ᱟᱫᱚ ᱚᱱᱟ ᱵᱟᱨᱮᱛᱮ ᱤᱧᱫᱚ ᱟᱹᱰᱤᱜᱟᱱ ᱜᱚᱲᱚᱧ ᱧᱟᱢᱮᱫᱼᱟ ᱱᱟᱭᱠᱮ ᱠᱚ ᱢᱟᱹᱡᱷᱤ ᱠᱚ ᱚᱱᱟ ᱫᱚ ᱡᱟᱦᱟᱸ ᱵᱚᱸᱜᱟᱼᱵᱩᱨᱩ ᱠᱚ ᱜᱚᱲᱚ ᱮᱢᱚᱜ ᱠᱟᱛᱷᱟ ᱚᱱᱟ ᱠᱚ ᱜᱚᱲᱚᱣᱟᱹᱧ ᱠᱟᱱᱟ